ᱤᱧ ᱱᱚᱝᱠᱟ ᱯᱚᱛᱚᱵ ᱤᱧ ᱯᱟᱲᱦᱟᱣ ᱟᱠᱟᱫᱟ ᱡᱟᱦᱟᱸ ᱩᱭᱦᱟᱹᱨ ᱞᱮᱠᱷᱟᱱ ᱢᱚᱱᱮ ᱨᱮ ᱨᱩᱢᱩᱭ ᱜᱮ ᱵᱩᱷᱟᱹᱣ ᱟ ᱥᱮ ᱩᱭᱦᱟᱹᱨ ᱞᱮᱠᱷᱟᱱ ᱵᱷᱟᱵᱤᱛ ᱜᱮ ᱥᱟᱱᱟ ᱦᱟᱜ ᱯᱚᱛᱚᱵ ᱨᱮᱭᱟᱜ ᱧᱩᱛᱩᱢ ᱫᱚ ᱦᱩᱭᱩᱜ ᱠᱟᱱᱟ ᱦᱚᱲ ᱠᱚᱨᱮᱱ ᱢᱟᱨᱮ ᱦᱟᱯᱲᱟᱢ ᱠᱚ ᱨᱮᱭᱟᱜ ᱠᱟᱛᱷᱟ ᱱᱚᱣᱟ ᱯᱚᱛᱚᱵ ᱨᱮ ᱥᱟᱱᱛᱟᱲ ᱠᱚᱣᱟᱜ ᱞᱟᱭ ᱞᱟᱠᱪᱟᱨ ᱟᱹᱨᱤ ᱪᱟᱹᱞᱤ ᱤᱫᱤ ᱠᱟᱛᱮ ᱟᱭᱢᱟ ᱞᱮᱠᱟᱱ ᱠᱟᱛᱷᱟ ᱠᱚ ᱚᱞ ᱢᱮᱱᱟᱜ ᱟᱠᱟᱫᱟ ᱥᱮ ᱱᱟᱜᱟᱢ ᱨᱮ ᱱᱟᱜᱟᱢ ᱨᱮᱱᱟᱜ ᱠᱟᱛᱷᱟ ᱠᱚᱦᱚᱸ ᱚᱞ ᱢᱮᱱᱟᱜ ᱟᱠᱟᱫᱟ ᱚᱱᱟ ᱯᱚᱛᱚᱵ ᱫᱚ ᱯᱟᱹᱦᱤᱞ ᱦᱟᱯᱲᱟᱢ ᱠᱚᱣᱟᱜ ᱢᱚᱪᱟ ᱠᱷᱚᱱ ᱟᱡᱚᱢ ᱠᱟᱛᱮ ᱟᱹᱰᱤ ᱜᱟᱱ ᱠᱟᱛᱷᱟ ᱚᱱᱟ ᱯᱚᱛᱚᱵ ᱨᱮ ᱛᱩᱢᱟᱹᱞ ᱟᱠᱟᱱᱟ ᱟᱵᱚ ᱥᱟᱱᱛᱟᱲ ᱠᱚᱣᱟᱜ ᱟᱹᱨᱤ ᱪᱟᱹᱞᱤ ᱠᱚ ᱟᱹᱰᱤ ᱱᱟᱯᱟᱭ ᱥᱟᱺᱦᱤᱡ ᱛᱮ ᱠᱤᱱᱛᱩ ᱚᱱᱟ ᱨᱮ ᱚᱞ ᱟᱠᱟᱱᱟ ᱚᱱᱟ ᱠᱷᱟᱹᱛᱤᱨ ᱛᱮ ᱤᱧ ᱚᱱᱟ ᱯᱚᱛᱚᱵ ᱟᱹᱰᱤ ᱜᱮ ᱯᱟᱲᱦᱟᱣ ᱥᱟᱱᱟᱹᱧᱟ ᱪᱮᱫᱟᱜ ᱥᱮ ᱵᱟᱝ ᱢᱟ ᱤᱧ ᱥᱟᱱᱛᱟᱲ ᱠᱟᱱᱟᱹᱧ ᱱᱚᱣᱟ ᱩᱯᱨᱩᱢ ᱥᱮ ᱤᱧᱟᱜ ᱥᱟᱱᱛᱟᱲ ᱠᱟᱱᱟᱹᱧ ᱤᱧᱟᱹᱜ ᱥᱟᱶᱛᱟ ᱨᱮ ᱪᱮᱫ ᱫᱩᱨᱤᱵᱽ ᱠᱚ ᱢᱮᱱᱟᱜ ᱟᱠᱟᱫᱟ ᱥᱮ ᱪᱮᱫ ᱪᱮᱫ ᱜᱚᱱᱚᱝ ᱟᱱᱟᱝ ᱫᱩᱨᱤᱵᱽ ᱠᱚ ᱢᱮᱱᱟᱜ ᱟᱠᱟᱫᱟ ᱱᱚᱣᱟ ᱯᱚᱛᱚᱵ ᱯᱟᱲᱦᱟᱣ ᱞᱮᱠᱷᱟᱱ ᱟᱹᱰᱤ ᱟᱭᱢᱟ ᱫᱩᱨᱤᱵᱽ ᱠᱚᱜᱮ ᱠᱤᱱᱛᱩ ᱤᱧᱤᱧ ᱯᱟᱡᱟ ᱧᱟᱢ ᱫᱟᱲᱮᱜᱼᱟ ᱚᱱᱟ ᱠᱷᱟᱹᱛᱤᱨ ᱛᱮ ᱤᱧ ᱱᱚᱣᱟ ᱦᱚᱲ ᱠᱚᱨᱮᱱ ᱢᱟᱨᱮ ᱦᱟᱯᱲᱟᱢ ᱠᱚ ᱨᱮᱭᱟᱜ ᱠᱟᱛᱷᱟ ᱱᱚᱣᱟ ᱯᱚᱛᱚᱵ ᱫᱚ ᱟᱹᱰᱤ ᱜᱮ ᱯᱟᱲᱦᱟᱣ ᱥᱟᱱᱟᱹᱧᱟ ᱤᱧᱫᱚ ᱚᱱᱠᱟᱱ ᱯᱟᱲᱦᱟᱣ ᱜᱟᱶᱛᱟ ᱨᱮᱫᱚ ᱵᱟᱹᱧ ᱥᱮᱞᱮᱫ ᱟᱠᱟᱱᱟ ᱢᱮᱱ ᱠᱷᱟᱱ ᱡᱟᱦᱟᱸ ᱢᱮᱱᱟᱜ ᱟᱠᱟᱫᱟ ᱚᱞ ᱤᱱᱰᱤᱭᱟ ᱥᱟᱱᱛᱟᱲᱤ ᱨᱟᱭᱴᱟᱨᱥ ᱮᱥᱳᱥᱤᱭᱮᱥᱮᱱ ᱱᱚᱣᱟ ᱮᱥᱳᱥᱤᱭᱮᱥᱚᱱ ᱦᱚᱸ ᱱᱩᱠᱩᱣᱟᱜ ᱠᱚᱱᱯᱷᱟᱨᱮᱱᱥ ᱨᱮᱫᱚ ᱠᱤᱱᱛᱩ ᱤᱧᱤᱧ ᱪᱟᱞᱟᱣ ᱵᱟᱲᱟ ᱟᱠᱟᱱᱟ ᱥᱮ ᱚᱸᱰᱮ ᱱᱟᱜ ᱜᱟᱯᱟᱞᱢᱟᱨᱟᱣ ᱠᱚᱧ ᱟᱸᱡᱚᱢ ᱟᱠᱟᱫ ᱜᱮᱭᱟ ᱟᱨ ᱚᱱᱟ ᱠᱚᱨᱮᱫ ᱚᱱᱚᱬᱦᱮᱸ ᱨᱮᱥᱮ ᱮᱢᱟᱱ ᱢᱤᱫ ᱵᱟᱨ ᱠᱟᱛᱷᱟ ᱨᱚᱲ ᱠᱚᱨᱮ ᱦᱚᱧ ᱥᱮᱞᱮᱫ ᱵᱟᱲᱟ ᱟᱠᱟᱱᱟ